ᱤᱧᱟᱹᱜ ᱟᱲᱮ ᱯᱟᱥᱮ ᱤᱛᱩᱱ ᱟᱥᱲᱟ ᱨᱮ ᱴᱚᱭᱞᱮᱴ ᱨᱮᱭᱟᱜ ᱥᱩᱵᱤᱫᱟ ᱫᱚ ᱵᱟᱹᱱᱩᱜᱼᱟ ᱴᱚᱭᱞᱮᱴ ᱠᱚ ᱵᱮᱱᱟᱣ ᱞᱮᱜᱼᱟ ᱢᱮᱱᱠᱷᱟᱱ ᱚᱱᱟ ᱫᱚ ᱤᱭᱩᱡᱽ ᱞᱟᱭᱮᱠ ᱫᱚ ᱵᱟᱹᱱᱩᱜ ᱟᱹᱱᱤᱡ ᱟᱨ ᱧᱩ ᱫᱟᱜ ᱦᱚᱸ ᱚᱱᱠᱟ ᱱᱟᱯᱟᱭ ᱫᱚ ᱵᱟᱹᱱᱩᱜᱼᱟ ᱯᱩᱛᱷᱤ ᱫᱚ ᱢᱮᱱᱟᱜ ᱜᱮᱭᱟ ᱢᱮᱱ ᱠᱷᱟᱱ ᱵᱮᱪ ᱰᱮᱠᱥ ᱫᱚ ᱨᱟᱹᱯᱩᱫ ᱜᱮᱭᱟ ᱟᱨ ᱡᱚᱢᱟᱜ ᱦᱚᱸ ᱮᱢᱟ ᱠᱚ ᱠᱟᱱ ᱜᱮᱭᱟ ᱠᱚ ᱱᱟᱯᱟᱭ ᱜᱮ ᱚᱸᱰᱮ ᱫᱚ ᱥᱟᱯᱛᱟ ᱨᱮ ᱡᱟᱦᱟᱸ ᱞᱮᱠᱟ ᱢᱮᱱᱩ ᱢᱮᱱᱟᱜᱼᱟ ᱚᱱᱟ ᱚᱱᱩᱥᱟᱨ ᱜᱮ ᱠᱚ ᱮᱢᱟ ᱠᱚ ᱠᱟᱱᱟ ᱯᱩᱛᱷᱤ ᱦᱚᱸ ᱠᱚ ᱧᱟᱢ ᱮᱫ ᱜᱮᱭᱟ ᱰᱮᱠᱥ ᱵᱮᱠᱥ ᱵᱟᱭ ᱧᱟᱢᱚᱜ ᱠᱟᱱᱟ ᱵᱮᱥᱛᱮ ᱟᱨ ᱧᱩ ᱫᱟᱜ ᱩᱱᱟᱹᱜ ᱥᱩᱵᱤᱫᱟ ᱵᱟᱹᱱᱩᱜᱼᱟ ᱟᱨ ᱴᱚᱭᱞᱮᱴ ᱦᱚᱸ ᱥᱩᱵᱤᱫᱟ ᱵᱟᱹᱱᱩᱜᱼᱟ ᱱᱚᱣᱟ ᱠᱚᱜᱮ ᱡᱩᱫᱤ ᱱᱟᱯᱟᱭᱛᱮ ᱵᱮᱱᱟᱜᱼᱟ ᱪᱮ ᱜᱤᱫᱽᱨᱟᱹ ᱵᱟᱠᱚ ᱠᱚᱥᱴᱚᱜᱼᱟ ᱵᱟᱦᱨᱮ ᱛᱮ ᱵᱟᱠᱚ ᱪᱟᱞᱟᱜᱼᱟ ᱟᱹᱰᱤ ᱱᱟᱯᱟᱭᱚᱜᱼᱟ ᱚᱱᱟ ᱠᱚᱫᱚ ᱞᱟᱹᱠᱛᱤ ᱠᱟᱱᱟ ᱫᱟᱜ ᱧᱩ ᱫᱟᱜ ᱦᱚᱸ ᱵᱟᱦᱨᱮ ᱠᱷᱚᱱ ᱠᱚ ᱤᱫᱤᱭᱮᱜᱼᱟ ᱥᱠᱩᱞ ᱵᱷᱤᱛᱤᱨ ᱨᱮᱭᱟᱜ ᱫᱚ ᱪᱮ ᱤᱛᱩᱱ ᱟᱥᱲᱟ ᱵᱷᱤᱛᱤᱨ ᱨᱮᱭᱟᱜ ᱫᱚ ᱟᱹᱨᱩᱵ ᱜᱮ ᱜᱟᱱᱚᱜ ᱠᱟᱱᱟ ᱧᱩ ᱫᱚ ᱵᱟᱝ ᱜᱟᱱᱚᱜ ᱠᱟᱱᱟ ᱚᱱᱟ ᱤᱭᱟᱹᱛᱮ ᱵᱮᱪ ᱰᱮᱥᱠ ᱦᱚᱸ ᱱᱟᱯᱟᱭᱛᱮ ᱦᱩᱭᱩᱜ ᱫᱚᱨᱠᱟᱨ ᱟᱨ ᱡᱚᱢ ᱦᱚᱸ ᱢᱮᱱᱩ ᱚᱱᱩᱥᱟᱨ ᱠᱚᱢ ᱠᱚᱢ ᱠᱚ ᱮᱢᱟ ᱠᱚ ᱠᱟᱱᱟ ᱚᱱᱟ ᱦᱚᱸ ᱡᱮᱢᱚᱱ ᱰᱷᱮᱨ ᱰᱷᱮᱨ ᱜᱮᱠᱚ ᱮᱢᱟ ᱠᱚᱢᱟ ᱜᱤᱫᱽᱨᱟᱹ ᱞᱟᱡ ᱯᱮᱨᱮᱡ ᱠᱚ ᱡᱚᱢ ᱞᱮᱠᱷᱟᱱ ᱯᱟᱲᱦᱟᱣ ᱨᱮ ᱢᱚᱱᱮ ᱞᱟᱜᱟᱜᱼᱟ ᱟᱨ ᱟᱠᱚ ᱦᱚᱸ ᱨᱟᱹᱥᱠᱟᱹ ᱠᱚ ᱵᱩᱡᱷᱟᱹᱣᱟ